ᱟᱵᱩ ᱥᱟᱱᱟᱢ ᱦᱚᱲᱵᱩ ᱵᱟᱲᱟᱭᱟ ᱱᱚᱣᱟ ᱫᱷᱟᱹᱨᱛᱤ ᱨᱮ ᱟᱭᱢᱟ ᱤᱯᱤᱞ ᱢᱮᱱᱟᱜ ᱠᱚᱣᱟ ᱩᱱᱠᱩ ᱤᱯᱤᱞ ᱢᱚᱫᱽ ᱨᱮ ᱟᱵᱩᱣᱟᱜ ᱡᱟᱦᱟᱸ ᱮᱠᱠᱟᱞ ᱛᱮ ᱥᱩᱨ ᱩᱛᱟᱹᱨ ᱨᱮ ᱩᱱᱤ ᱤᱯᱤᱞ ᱫᱚᱭ ᱦᱩᱭᱩᱜ ᱠᱟᱱᱟ ᱥᱤᱧ ᱪᱟᱸᱫᱳ ᱟᱨ ᱱᱩᱭ ᱥᱤᱧ ᱪᱟᱸᱫᱳ ᱠᱷᱟᱹᱛᱤᱨ ᱛᱮᱜᱤ ᱛᱮᱦᱮᱧ ᱟᱵᱩ ᱱᱚᱣᱟ ᱫᱷᱟᱹᱨᱛᱤ ᱢᱟᱨᱥᱟᱞ ᱟᱠᱟᱱᱟ ᱱᱚᱣᱟ ᱦᱚᱵᱚᱱ ᱵᱟᱲᱟᱭᱟ ᱟᱵᱩᱣᱟᱜ ᱱᱚᱣᱟ ᱟᱵᱩ ᱢᱟᱱᱣᱟ ᱡᱟᱱᱟᱢ ᱨᱮᱦᱚᱸ ᱱᱩᱭᱟᱜ ᱠᱟᱛᱷᱟᱨᱮᱜᱮ ᱯᱚᱨᱛᱷᱚᱢ ᱨᱚᱲᱚᱜᱼᱟ ᱪᱟᱸᱫᱳ ᱨᱟᱠᱟᱵ ᱥᱮᱫᱜᱮ ᱢᱟᱱᱣᱟ ᱡᱟᱱᱟᱢ ᱫᱚ ᱱᱚᱣᱟ ᱠᱟᱛᱷᱟ ᱫᱚ ᱯᱚᱨᱛᱷᱚᱢ ᱨᱮᱜᱮ ᱡᱚᱠᱷᱚᱱ ᱟᱵᱩᱣᱟᱜ ᱱᱚᱣᱟ ᱢᱟᱱᱣᱟ ᱡᱟᱱᱟᱢ ᱠᱟᱛᱷᱟ ᱦᱤᱡᱩᱜᱼᱟ ᱛᱚᱠᱷᱚᱱ ᱱᱚᱣᱟ ᱠᱟᱛᱷᱟᱜᱤ ᱢᱮᱱ ᱟᱠᱟᱱᱟ ᱡᱮᱫᱤᱱ ᱟᱵᱩ ᱱᱚᱣᱟ ᱫᱷᱟᱹᱨᱛᱤ ᱨᱮ ᱢᱤᱫᱪᱷᱚᱴ ᱪᱟᱸᱫᱳᱭ ᱨᱟᱠᱟᱵ ᱞᱮᱱᱟ ᱩᱱᱦᱤᱞᱚᱜ ᱠᱷᱚᱱᱜᱤ ᱟᱵᱩᱣᱟᱜ ᱱᱚᱣᱟ ᱫᱷᱟᱹᱨᱛᱤ ᱨᱮ ᱥᱤᱨᱡᱟᱹᱱ ᱫᱚ ᱮᱦᱚᱵ ᱞᱮᱱᱟ ᱟᱫᱚ ᱚᱱᱠᱟ ᱞᱮᱠᱟᱛᱮᱜᱮ ᱟᱭᱢᱟ ᱨᱚᱨᱠᱚᱢ ᱠᱟᱹᱢᱤ ᱢᱮᱱᱟᱜᱼᱟ ᱡᱚᱫᱤ ᱱᱩᱭᱟᱜ ᱢᱟᱨᱥᱟᱞ ᱵᱟᱝ ᱛᱟᱦᱮᱸᱜ ᱠᱷᱟᱡ ᱱᱚᱣᱟ ᱫᱷᱟᱹᱨᱛᱤ ᱨᱮᱦᱚᱸ ᱛᱮᱦᱮᱧ ᱱᱚᱜᱚᱭ ᱡᱟᱦᱟᱸᱵᱩᱱ ᱧᱮᱞᱧᱟᱢᱮᱫᱟ ᱡᱤᱵ ᱡᱤᱭᱟᱹᱞᱤ ᱫᱟᱨᱮ ᱱᱟᱹᱲᱤ ᱱᱚᱣᱟ ᱠᱚᱫᱚ ᱮᱠᱟᱞ ᱛᱮᱜᱮ ᱵᱟᱝ ᱦᱩᱭᱠᱚᱜᱼᱟ ᱩᱱᱤᱭᱟᱜ ᱠᱷᱟᱹᱛᱤᱨ ᱛᱮᱜᱮ ᱛᱮᱦᱮᱧ ᱪᱮᱠᱟᱜ ᱠᱟᱱᱟ ᱟᱵᱩ ᱱᱚᱜᱚᱭ ᱥᱤᱧ ᱧᱤᱫᱟᱹᱵᱩ ᱧᱮᱞᱧᱟᱢᱮᱫᱟ ᱧᱤᱫᱟᱹᱦᱚᱸ ᱧᱤᱫᱟᱹᱜ ᱠᱟᱱᱟ ᱱᱚᱣᱟ ᱠᱚᱵᱚᱱ ᱧᱮᱞ ᱧᱟᱢᱮᱫᱟ ᱟᱨ ᱱᱩᱭᱟᱜ ᱠᱷᱟᱹᱛᱤᱨ ᱛᱮᱜᱮ ᱱᱚᱣᱟ ᱡᱟᱦᱟᱸ ᱫᱤᱣᱦᱟᱺ ᱛᱟᱭ ᱚᱱᱟ ᱫᱤᱣᱦᱟᱹ ᱠᱟᱹᱛᱤᱨ ᱛᱮᱜᱮ ᱛᱮᱦᱮᱧ ᱥᱤᱡᱮᱱ ᱨᱮᱱᱟᱜ ᱦᱚᱸ ᱮᱦᱚᱵ ᱟᱠᱟᱱᱟ ᱱᱚᱣᱟ ᱥᱤᱛᱩᱝ ᱵᱟᱝ ᱛᱟᱦᱮᱸᱡ ᱠᱷᱟᱡ ᱥᱮ ᱱᱩᱭᱟᱜ ᱚᱟᱱ ᱫᱤᱣᱦᱟᱹ ᱵᱟᱝ ᱛᱟᱦᱮᱱ ᱠᱷᱟᱡ ᱛᱟᱦᱚᱞᱮ ᱱᱚᱣᱟ ᱫᱟᱨᱮ ᱱᱟᱹᱲᱤ ᱠᱚᱦᱚᱸ ᱡᱚ ᱵᱟᱦᱟ ᱠᱚᱜᱼᱟ ᱪᱮᱫᱦᱚᱸ ᱵᱟᱝ ᱦᱩᱭᱠᱚᱜᱼᱟ ᱟᱨ ᱱᱚᱣᱟ ᱫᱷᱟᱹᱨᱛᱤᱨᱮ ᱱᱚᱣᱟ ᱥᱤᱥᱴᱤ ᱢᱮᱱᱛᱮᱜᱤ ᱪᱤᱞᱤᱦᱚ ᱵᱟᱠᱩ ᱛᱟᱦᱮᱸ ᱠᱚᱜᱼᱟ ᱱᱚᱣᱟᱜᱤ ᱟᱹᱰᱤ ᱢᱟᱨᱟᱝ ᱨᱮᱭᱟᱜ ᱫᱚ ᱩᱱᱤᱭᱟᱜ ᱮᱱᱮᱢ ᱫᱚ ᱟᱨᱠᱤ